ᱫᱷᱚᱨᱚᱢ ᱴᱷᱟᱶ ᱞᱮᱠᱟᱱ ᱫᱷᱚᱨᱚᱢ ᱡᱟᱦᱟᱸ ᱟᱵᱚᱣᱟᱜ ᱥᱟᱱᱛᱟᱲ ᱥᱟᱶᱛᱟ ᱟᱜ ᱡᱟᱦᱟᱸ ᱫᱷᱚᱨᱚᱢ ᱠᱚᱨᱚᱢ ᱠᱟᱹᱢᱤ ᱠᱟᱹᱥᱱᱤ ᱡᱟᱦᱟᱸ ᱞᱟᱹᱭᱼᱞᱟᱠᱪᱟᱨ ᱠᱟᱱ ᱛᱟᱵᱳᱱᱟ ᱱᱚᱣᱟ ᱫᱚ ᱟᱵᱚ ᱨᱮᱱ ᱟᱹᱛᱩ ᱢᱚᱬᱮ ᱦᱚᱲ ᱠᱚ ᱠᱟᱹᱢᱤ ᱥᱟᱹᱨᱤᱭᱟ ᱚᱱᱟ ᱥᱟᱶ ᱥᱟᱶᱛᱮ ᱟᱹᱛᱩ ᱨᱮᱱ ᱥᱟᱱᱟᱢ ᱦᱚᱲ ᱠᱚᱦᱚᱸ ᱠᱚ ᱠᱟᱹᱢᱤ ᱥᱟᱹᱨᱤᱭ ᱜᱮᱭᱟ ᱚᱱᱟ ᱞᱮᱠᱟ ᱛᱮᱵᱚᱱ ᱧᱮᱞ ᱞᱮᱠᱷᱟᱱ ᱡᱟᱦᱟᱸᱭ ᱟᱵᱚ ᱨᱮᱱ ᱟᱵᱚᱣᱟᱜ ᱡᱟᱦᱟᱸ ᱛᱷᱟᱱ ᱫᱚ ᱢᱟᱺᱡᱷᱤ ᱛᱷᱟᱱ ᱤᱱᱟᱹ ᱛᱟᱭᱱᱚᱢ ᱡᱟᱦᱮᱨ ᱛᱷᱟᱱ ᱠᱚ ᱛᱟᱦᱮᱱ ᱛᱟᱵᱳᱱᱟ ᱟᱨ ᱟᱵᱚᱣᱟᱜ ᱡᱟᱦᱟᱸ ᱵᱚᱸᱜᱟᱼᱵᱩᱨᱩ ᱠᱟᱹᱢᱤ ᱠᱟᱹᱥᱱᱤ ᱠᱚᱫᱚ ᱦᱩᱭᱩᱜ ᱠᱟᱱᱟ ᱥᱚᱦᱚᱨᱟᱭ ᱯᱚᱨᱚᱵᱽ ᱠᱟᱨᱟᱢ ᱡᱟᱱᱛᱷᱟᱲ ᱢᱟᱜ ᱢᱚᱲᱮ ᱮᱢᱟᱱ ᱮᱢᱟᱱ ᱯᱚᱨᱚᱵᱽ ᱠᱚ ᱚᱱᱟ ᱥᱟᱶᱛᱮ ᱡᱟᱦᱟᱸᱭ ᱟᱵᱚ ᱨᱮᱱ ᱵᱚᱸᱜᱟᱼᱵᱩᱨᱩ ᱠᱟᱹᱢᱤ ᱠᱟᱹᱥᱱᱤ ᱠᱚᱠᱚ ᱠᱚᱨᱟᱣᱟ ᱩᱱᱠᱩ ᱠᱚ ᱢᱩᱫᱽᱨᱮ ᱡᱟᱦᱟᱸᱭ ᱢᱚᱬᱮ ᱠᱚ ᱛᱩᱨᱩᱭ ᱠᱚ ᱢᱩᱫᱽᱨᱮ ᱡᱟᱦᱟᱸᱭ ᱱᱟᱭᱠᱟᱹ ᱱᱟᱭᱠᱮᱣᱟᱜ ᱮᱱᱮᱢ ᱫᱚ ᱟᱹᱰᱤ ᱡᱟᱹᱥᱛᱤ ᱜᱮᱭᱟ ᱪᱮᱫᱟᱜ ᱥᱮ ᱱᱟᱭᱠᱮ ᱜᱮ ᱟᱵᱚᱣᱟᱜ ᱵᱚᱸᱜᱟᱼᱵᱩᱨᱩ ᱠᱟᱹᱢᱤ ᱠᱟᱹᱥᱱᱤ ᱠᱚᱫᱚᱭ ᱠᱟᱹᱢᱤ ᱦᱚᱨᱟᱭᱟ ᱚᱱᱟ ᱥᱟᱶ ᱥᱟᱶᱛᱮ ᱡᱟᱦᱟᱸᱭ ᱜᱚᱰᱮᱛ ᱮ ᱛᱟᱦᱮᱱ ᱛᱟᱵᱳᱱᱟ ᱩᱱᱤᱭᱟᱜ ᱠᱟᱹᱢᱤ ᱠᱟᱹᱥᱱᱤ ᱫᱚ ᱟᱹᱛᱩ ᱨᱮᱱ ᱢᱚᱬᱮ ᱦᱚᱲ ᱥᱟᱶᱛᱮ ᱟᱹᱛᱩ ᱨᱮᱱ ᱡᱟᱦᱟᱸ ᱛᱤᱱᱟᱹᱜ ᱦᱚᱲ ᱠᱚ ᱛᱟᱦᱮᱱᱟ ᱥᱮ ᱚᱱᱟ ᱴᱷᱟᱣ ᱨᱮᱠᱚ ᱵᱚᱥᱚᱵᱟᱥᱚᱜᱼᱟ ᱩᱱᱠᱩ ᱥᱟᱱᱟᱢ ᱦᱚᱲ ᱴᱷᱮᱱ ᱡᱟᱦᱟᱸ ᱵᱮᱣᱨᱟ ᱥᱮ ᱥᱟᱸᱫᱮᱥ ᱥᱮ ᱚᱱᱟᱭ ᱞᱟᱹᱭ ᱥᱚᱫᱚᱨᱟ ᱡᱮ ᱟᱵᱚᱣᱟᱜ ᱡᱟᱦᱟᱸ ᱵᱟᱦᱟ ᱯᱚᱨᱚᱵᱽ ᱠᱟᱱᱟ ᱥᱮ ᱥᱚᱦᱚᱨᱟᱭ ᱯᱚᱨᱚᱵᱽ ᱠᱟᱱᱟ ᱡᱟᱦᱟᱸᱱᱟᱜ ᱯᱚᱨᱚᱵᱽ ᱜᱮ ᱚᱱᱟᱨᱮ ᱦᱤᱡᱩᱜᱼᱟ ᱥᱮ ᱡᱚᱛᱚ ᱦᱚᱲ ᱡᱮᱱᱚ ᱠᱚ ᱥᱮᱞᱮᱫᱚᱜ ᱢᱟ ᱚᱱᱟ ᱵᱮᱣᱨᱟ ᱠᱚᱭ ᱞᱟᱹᱭ ᱵᱟᱲᱟ ᱟᱠᱚᱣᱟ ᱚᱱᱠᱟ ᱞᱮᱠᱟᱛᱮ ᱜᱳᱰᱮᱛᱟᱜ ᱠᱟᱹᱢᱤ ᱠᱟᱹᱥᱱᱤ ᱦᱚᱸ ᱟᱵᱚ ᱡᱟᱦᱟᱸ ᱥᱟᱱᱛᱟᱲ ᱥᱟᱶᱛᱟ ᱨᱮᱫᱚ ᱟᱹᱰᱤ ᱱᱟᱯᱟᱭ ᱥᱮ ᱟᱹᱰᱤ ᱢᱟᱨᱟᱝ ᱠᱟᱹᱢᱤ ᱠᱟᱱᱟ ᱚᱱᱟ ᱥᱟᱶ ᱥᱟᱶᱛᱮ ᱟᱵᱚᱣᱟᱜ ᱫᱷᱚᱨᱚᱢ ᱠᱚᱨᱚᱢ ᱞᱮᱠᱟ ᱛᱮᱵᱚᱱ ᱧᱮᱞ ᱞᱮᱠᱷᱟᱱ ᱟᱵᱚᱣᱟᱜ ᱡᱟᱦᱟᱸ ᱫᱷᱚᱨᱚᱢ ᱚᱱᱟ ᱫᱷᱚᱨᱚᱢ ᱨᱮᱭᱟᱜ ᱧᱩᱛᱩᱢ ᱫᱚ ᱦᱩᱭᱩᱜ ᱠᱟᱱᱟ ᱟᱵᱚᱣᱟᱜ ᱫᱷᱚᱨᱚᱢ ᱫᱚ ᱥᱟᱹᱨᱤ ᱫᱷᱚᱨᱚᱢ ᱥᱮ ᱥᱟᱹᱨᱤ ᱫᱷᱚᱨᱚᱢ ᱥᱮ ᱥᱟᱹᱨᱤ ᱫᱷᱚᱨᱚᱢ ᱡᱟᱦᱟᱸ ᱥᱟᱹᱨᱤ ᱫᱷᱚᱨᱚᱢ ᱟᱵᱚ ᱵᱚᱱ ᱢᱟᱱᱟᱣ ᱵᱟᱛᱟᱣ ᱮᱫᱟ ᱱᱚᱣᱟ ᱥᱟᱹᱨᱤ ᱫᱷᱚᱨᱚᱢ ᱵᱚᱱ ᱠᱟᱹᱢᱤ ᱠᱟᱹᱥᱱᱤᱭᱮᱫᱟ ᱢᱚᱬᱮ ᱠᱚ ᱛᱩᱨᱩᱭ ᱠᱚ ᱟᱛᱮᱫ ᱟᱨ ᱟᱵᱚ ᱥᱟᱶᱛᱟ ᱥᱚᱢᱟᱡᱽ ᱟᱹᱰᱤ ᱱᱟᱯᱟᱭ ᱟᱹᱨᱤᱪᱟᱹᱞᱤ ᱥᱮ ᱟᱵᱚᱣᱟᱜ ᱡᱟᱦᱟᱸ ᱠᱨᱤᱥᱴᱤ ᱠᱟᱞᱪᱟᱨ ᱠᱟᱱᱟ ᱟᱵᱚᱣᱟᱜ ᱫᱚ ᱟᱹᱰᱤ ᱢᱟᱨᱮ ᱥᱮ ᱟᱹᱰᱤ ᱥᱮᱫᱟᱭ ᱠᱷᱚᱱ ᱱᱚᱣᱟ ᱠᱟᱹᱢᱤ ᱠᱟᱹᱥᱱᱤ ᱫᱚ ᱦᱩᱭ ᱟᱹᱜᱩᱜ ᱠᱟᱱᱟ ᱱᱤᱛᱚᱜ ᱦᱚᱸᱵᱚᱱ ᱧᱮᱞ ᱞᱮᱠᱷᱟᱱ ᱡᱟᱦᱟᱸ ᱟᱵᱚᱣᱟᱜ ᱠᱟᱹᱢᱤ ᱠᱟᱹᱥᱱᱤ ᱠᱚᱫᱚ ᱥᱮᱫᱟᱭ ᱥᱟᱶ ᱟᱹᱰᱤ ᱛᱮᱫ ᱜᱮ ᱢᱤᱞ ᱢᱮᱱᱟᱜᱼᱟ ᱢᱮᱱᱠᱷᱟᱱ ᱱᱟᱦᱟᱜ ᱡᱩᱜᱽ ᱨᱮᱫᱚ ᱛᱷᱚᱲᱟ ᱴᱚᱴᱷᱟ ᱴᱚᱴᱷᱟ ᱞᱮᱠᱟᱛᱮ ᱛᱷᱚᱲᱟ ᱵᱷᱮᱜᱟᱨ ᱜᱮᱭᱟ ᱢᱮᱱᱠᱷᱟᱱ ᱟᱵᱚᱣᱟᱜ ᱡᱟᱦᱟᱸ ᱠᱨᱤᱥᱴᱤ ᱠᱟᱞᱪᱟᱨ ᱠᱟᱱᱟ ᱚᱱᱟ ᱫᱚᱵᱚᱱ ᱥᱟᱵ ᱫᱚᱦᱚ ᱟᱠᱟᱫ ᱜᱮᱭᱟ ᱚᱱᱟ ᱞᱮᱠᱟᱛᱮ ᱟᱵᱚᱣᱟᱜ ᱫᱷᱚᱨᱚᱢ ᱫᱚ ᱤᱧᱤᱧ ᱢᱚᱱᱮᱭᱟ ᱡᱟᱦᱟᱸ ᱥᱟᱱᱛᱟᱲ ᱥᱟᱶᱛᱟ ᱟᱜ ᱫᱷᱚᱨᱚᱢ ᱠᱟᱱᱟ ᱡᱟᱦᱟᱸ ᱟᱹᱫᱤᱵᱟᱹᱥᱤ ᱥᱮ ᱟᱹᱫᱤᱢ ᱡᱩᱜᱽ ᱠᱷᱚᱱ ᱡᱟᱦᱟᱸ ᱵᱚᱥᱚᱵᱟᱥ ᱠᱟᱹᱨᱤ ᱠᱚ ᱢᱮᱱᱟᱜ ᱠᱚᱣᱟ ᱡᱟᱦᱟᱸᱭ ᱫᱚ ᱟᱵᱚ ᱢᱮᱱᱮᱫ ᱫᱚ ᱥᱟᱱᱛᱟᱲ ᱥᱮ ᱥᱮᱫᱟᱭ ᱫᱚ ᱠᱷᱮᱨᱚᱣᱟᱞ ᱥᱮ ᱦᱚᱲ ᱡᱟᱦᱟᱸ ᱟᱵᱚᱣᱟᱜ ᱠᱟᱹᱢᱤ ᱠᱟᱹᱥᱱᱤ ᱨᱮ ᱟᱵᱚ ᱵᱚᱱ ᱧᱮᱞ ᱞᱮᱠᱷᱟᱱ ᱟᱹᱰᱤ ᱥᱚᱨᱮᱥ ᱥᱚᱨᱮᱥ ᱡᱤᱱᱤᱥ ᱢᱮᱱᱟᱜᱼᱟ ᱡᱮᱢᱚᱱ ᱟᱵᱚᱣᱟᱜ ᱡᱟᱦᱟᱸ ᱮᱱᱮᱡ ᱵᱚᱱ ᱢᱮᱱᱟᱜᱼᱟ ᱟᱵᱚ ᱡᱮᱢᱚᱱ ᱞᱮᱝᱜᱟ ᱯᱟᱦᱴᱟ ᱵᱚᱱ ᱮᱱᱮᱡᱚᱜᱼᱟ ᱴᱷᱤᱠ ᱚᱱᱠᱟ ᱜᱮ ᱟᱵᱚᱣᱟᱜ ᱡᱟᱦᱟᱸ ᱫᱷᱟᱹᱨᱛᱤ ᱢᱮᱱᱟᱜᱼᱟ ᱱᱚᱣᱟ ᱯᱨᱤᱛᱷᱤᱵᱤ ᱦᱚᱸ ᱴᱷᱤᱠ ᱚᱱᱠᱟ ᱜᱮ ᱚᱱᱠᱟ ᱞᱮᱠᱟ ᱛᱮᱜᱮ ᱱᱚᱣᱟ ᱯᱨᱤᱛᱷᱤᱵᱤ ᱦᱚᱸ ᱚᱱᱠᱟ ᱜᱮ ᱟᱹᱪᱩᱨᱚᱜᱼᱟ